ᱤᱧᱫᱚ ᱟᱲᱟᱜ ᱵᱷᱟᱡᱟᱧ ᱵᱟᱲᱟᱭᱟ ᱦᱟᱹᱠᱩ ᱵᱷᱟᱡᱟᱧ ᱵᱟᱲᱟᱭᱟ ᱛᱟᱨᱯᱚᱨᱮ ᱡᱤᱞ ᱩᱛᱩ ᱦᱚᱸᱧ ᱵᱟᱲᱟᱭᱟ ᱟᱨ ᱟᱞᱮ ᱨᱮᱱ ᱟᱞᱮ ᱚᱲᱟᱜ ᱨᱮᱱ ᱤᱧ ᱜᱚᱜᱚᱼᱵᱟᱵᱟ ᱛᱟᱹᱠᱤᱱ ᱦᱚᱸ ᱟᱹᱰᱤ ᱟᱸᱴ ᱠᱤᱱ ᱠᱩᱥᱤᱭᱟᱜᱼᱟ ᱡᱮ ᱡᱤᱞ ᱦᱟᱹᱠᱩ ᱠᱚᱞᱮ ᱟᱹᱜᱩ ᱞᱮᱠᱚ ᱠᱷᱟᱱ ᱡᱤᱞ ᱠᱚᱞᱮ ᱦᱟᱹᱠᱩ ᱠᱚᱞᱮ ᱟᱹᱜᱩ ᱞᱮᱠᱚ ᱠᱷᱟᱱ ᱛᱳ ᱤᱧ ᱜᱮᱠᱚ ᱢᱤᱛᱟᱹᱧᱟ ᱵᱤᱴᱤ ᱢᱟ ᱟᱢᱜᱮ ᱢᱟ ᱩᱛᱩᱭ ᱛᱟᱵᱚᱱ ᱢᱮ ᱛᱳ ᱤᱧᱦᱚᱸᱧ ᱩᱛᱩᱭᱟ ᱟᱨ ᱟᱞᱮ ᱨᱮᱱ ᱯᱮᱲᱟ ᱯᱨᱚᱵᱷᱩ ᱠᱚᱠᱚ ᱦᱤᱡᱩᱜᱚᱜᱼᱟ ᱛᱳ ᱩᱱᱠᱩ ᱠᱚᱦᱚᱸ ᱠᱚ ᱢᱤᱛᱟᱹᱧᱟ ᱵᱤᱴᱤ ᱟᱢᱜᱮ ᱤᱥᱤᱱ ᱵᱟᱥᱟᱝ ᱛᱟᱵᱚᱱ ᱢᱮ ᱛᱳ ᱤᱧ ᱜᱤᱧ ᱤᱥᱤᱱ ᱵᱟᱥᱟᱝᱼᱟ ᱤᱧᱜᱮ ᱩᱛᱩᱭᱟᱹᱧ ᱵᱷᱟᱡᱟᱭᱟᱹᱧ ᱦᱟᱹᱠᱩ ᱠᱚ ᱥᱮ ᱡᱤᱞ ᱠᱚᱦᱚᱸ ᱢᱚᱡᱽ ᱜᱤᱧ ᱩᱛᱩᱭᱟ ᱟᱨᱠᱚ ᱡᱚᱢᱟ ᱟᱹᱰᱤ ᱟᱸᱴ ᱠᱚ ᱠᱩᱥᱤᱭᱟᱛᱤᱧᱟ ᱟᱨ ᱟᱹᱰᱤ ᱨᱟᱹᱥᱠᱟᱹ ᱤᱧ ᱦᱚᱸᱧ ᱵᱩᱡᱷᱟᱹᱣᱟ ᱢᱮᱱᱟᱹᱧ ᱱᱚᱜᱼᱚᱭ ᱪᱚᱝ ᱤᱧᱦᱚᱸ ᱟᱹᱰᱤ ᱟᱸᱴᱤᱧ ᱫᱟᱲᱮᱭᱟᱜ ᱠᱟᱱᱟ ᱡᱮ ᱡᱚᱛᱚ ᱦᱚᱲ ᱠᱚ ᱠᱩᱥᱤᱭᱟᱛᱤᱧ ᱠᱟᱱᱟ ᱟᱨ ᱢᱟᱱᱮ ᱤᱧ ᱜᱤᱧ ᱤᱥᱤᱱ ᱵᱟᱥᱟᱝᱼᱟ ᱫᱟᱠᱟ ᱩᱛᱩ ᱠᱚᱫᱚ ᱤᱧᱫᱚ ᱵᱷᱟᱹᱜᱤ ᱜᱤᱧ ᱵᱟᱰᱟᱭᱟ